ᱵᱷᱟᱨᱚᱛ ᱨᱮ ᱥᱟᱥᱛᱷᱚ ᱵᱮᱵᱚᱥᱛᱷᱟ ᱯᱮᱦᱞᱮ ᱛᱩᱞᱚᱱᱟ ᱟᱹᱰᱤ ᱰᱷᱮᱨ ᱥᱩᱫᱷᱟᱹᱨ ᱟᱠᱟᱱᱟ ᱮᱠᱫᱚᱢ ᱡᱟᱦᱟᱸ ᱯᱮᱦᱞᱮ ᱡᱟᱦᱟᱸ ᱤᱭᱟᱹ ᱠᱚ ᱛᱟᱦᱮᱸ ᱠᱟᱱᱟ ᱦᱟᱥᱯᱟᱛᱟᱞ ᱟᱹᱛᱩ ᱟᱹᱛᱩ ᱦᱟᱥᱯᱟᱛᱟᱞ ᱵᱟᱭ ᱛᱟᱦᱮᱸ ᱠᱟᱱᱟ ᱟᱹᱰᱤ ᱡᱤᱞᱤᱧ ᱡᱤᱞᱤᱧ ᱨᱮ ᱦᱟᱥᱯᱟᱛᱟᱞ ᱛᱟᱦᱮᱸ ᱠᱟᱱᱟ ᱡᱟᱦᱟᱸ ᱞᱮᱠᱟ ᱟᱞᱮᱭᱟᱜ ᱱᱚᱰᱮ ᱨᱟᱡᱽᱱᱚᱜᱚᱨ ᱤᱭᱟᱹᱨᱮ ᱛᱟᱦᱮᱸ ᱠᱟᱱᱟ ᱟᱨ ᱥᱤᱫᱷᱟᱹᱣ ᱮᱭᱟ ᱯᱷᱤᱨ ᱚᱸᱰᱮ ᱡᱟᱦᱟᱱᱟᱜ ᱥᱩᱵᱤᱫᱷᱟ ᱵᱟᱢ ᱧᱟᱢ ᱠᱷᱟᱱ ᱥᱤᱫᱷᱟᱹ ᱴᱟᱴᱟ ᱪᱟᱞᱟᱜ ᱦᱩᱭᱩᱜᱼᱟ ᱱᱤᱛᱚᱝ ᱫᱚ ᱟᱹᱛᱩ ᱟᱹᱛᱩ ᱥᱮᱵᱤᱠᱟ ᱫᱤᱫᱤ ᱛᱟᱠᱚ ᱢᱮᱱᱟᱜ ᱠᱚᱣᱟ ᱩᱱᱠᱩ ᱡᱟᱦᱟᱸ ᱜᱮ ᱚᱥᱩᱵᱤᱫᱷᱟ ᱦᱩᱭᱩᱜᱼᱟ ᱩᱱᱠᱩᱢ ᱞᱟᱹᱭᱟᱠᱚᱣᱟ ᱟᱨ ᱥᱩᱨ ᱟᱹᱛᱩ ᱥᱩᱨ ᱨᱮ ᱮᱠᱴᱩ ᱡᱟᱹᱨᱦᱤ ᱠᱚ ᱢᱮᱱᱟ ᱡᱟᱦᱟᱸ ᱚᱱᱟ ᱡᱟᱹᱨᱦᱤ ᱢᱮᱱᱟᱜᱼᱟ ᱚᱸᱰᱮ ᱦᱚᱸ ᱢᱚᱛᱞᱚᱵ ᱪᱷᱳᱴᱟᱢᱚᱴᱟ ᱵᱤᱢᱟᱨᱤ ᱫᱚ ᱚᱸᱰᱮᱜᱮ ᱡᱮᱛᱮᱭᱟᱜ ᱴᱷᱤᱠᱚᱜᱼᱟ ᱟᱢ ᱥᱮᱱᱚᱜ ᱢᱮ ᱨᱟᱱ ᱦᱟᱛᱟᱣ ᱢᱮ ᱨᱩᱣᱟᱹ ᱨᱟᱱ ᱯᱷᱤᱨ ᱡᱟᱦᱟᱱᱟᱜ ᱟᱡᱟᱨ ᱵᱤᱢᱟᱨ ᱠᱚ ᱚᱸᱰᱮᱱᱟᱜ ᱨᱟᱱ ᱛᱮᱜᱮ ᱦᱩᱭᱩᱜᱼᱟ ᱢᱚᱛᱞᱚᱵᱽ ᱢᱟᱲᱟᱝ ᱠᱤ ᱛᱩᱞᱚᱱᱟ ᱵᱚᱦᱚᱫ ᱥᱮᱵᱟ ᱤᱭᱟᱹᱨᱮ ᱢᱚᱛᱞᱚᱵᱽ ᱥᱟᱥᱛᱷ ᱵᱮᱵᱚᱥᱛᱷᱟ ᱨᱮ ᱥᱩᱫᱷᱟᱹᱨ ᱦᱩᱭ ᱠᱟᱱᱟ ᱫᱚᱥᱨᱟ ᱢᱚᱛᱞᱚᱵᱽ ᱮᱴᱟᱜ ᱫᱤᱥᱚᱢ ᱠᱤ ᱛᱩᱞᱚᱱᱟ ᱨᱮ ᱱᱤᱛᱚᱝ ᱫᱚ ᱟᱹᱰᱤ ᱰᱷᱮᱨ ᱥᱩᱫᱷᱟᱹᱨ ᱦᱩᱭᱟᱠᱟᱱᱟ ᱟᱨᱦᱚᱸ ᱫᱚᱥᱨᱟ ᱦᱩᱭᱩᱜ ᱠᱟᱱᱟ ᱠᱤ ᱟᱞᱮᱭᱟᱜ ᱥᱩᱨ ᱠᱚᱨᱮᱱᱟᱜ ᱠᱞᱤᱱᱤᱠ ᱠᱚ ᱪᱮᱫ ᱞᱮᱠᱟ ᱢᱮᱱᱟᱜᱼᱟ ᱚᱱᱟ ᱱᱮᱛᱟᱨ ᱪᱮᱫ ᱤᱧ ᱢᱮᱱᱟ ᱢᱟᱲᱟᱝ ᱫᱚ ᱛᱟᱦᱮᱸ ᱫᱚ ᱛᱟᱦᱮᱸᱫ ᱠᱟᱱᱟ ᱞᱮᱠᱤᱱ ᱩᱱᱟᱹᱜ ᱰᱟᱠᱛᱟᱨ ᱠᱚ ᱵᱟᱠᱚ ᱛᱟᱦᱮᱸ ᱠᱟᱱᱟ ᱞᱮᱠᱤᱱ ᱮᱱ ᱨᱮᱦᱚᱸ ᱚᱱᱟᱨᱮ ᱱᱤᱛᱚᱝ ᱩᱱᱟᱹᱜ ᱦᱚᱥᱯᱤᱴᱟᱞ ᱢᱮᱱᱟᱜ ᱫᱚ ᱢᱮᱱᱟᱜᱼᱟ ᱠᱚᱢᱥᱚᱢ ᱜᱮ ᱦᱚᱥᱯᱤᱴᱟᱞ ᱨᱮ ᱩᱱᱠᱩ ᱫᱤᱫᱤ ᱠᱚᱥᱮ ᱥᱤᱥᱴᱟᱨ ᱠᱚ ᱩᱱᱠᱩ ᱠᱚᱢ ᱜᱮᱠᱚ ᱛᱟᱦᱮᱱᱟ ᱰᱟᱠᱛᱚᱨ ᱦᱚᱸ ᱟᱹᱰᱤ ᱠᱚᱢ ᱜᱮᱠᱚ ᱛᱟᱦᱮᱱᱟ ᱞᱮᱠᱤᱱ ᱟᱹᱰᱤ ᱠᱚᱢ ᱜᱮᱠᱚ ᱧᱟᱢᱚᱜᱼᱟ ᱩᱱᱟᱹᱜ ᱦᱚᱲ ᱟᱹᱰᱤ ᱠᱚᱢ ᱢᱮᱱᱟᱜ ᱠᱚᱣᱟ ᱟᱨ ᱢᱚᱛᱞᱚᱵᱽ ᱡᱚᱵᱮᱢ ᱥᱮᱱᱚᱜᱼᱟ ᱮᱱᱠᱷᱟᱱ ᱯᱩᱨᱟᱹ ᱠᱷᱟᱹᱞᱤ ᱠᱷᱟᱹᱞᱤ ᱮᱠ ᱧᱟᱢ ᱠᱚᱣᱟ ᱟᱨ ᱚᱱᱟ ᱠᱚᱨᱮ ᱱᱮᱛᱟᱨ ᱫᱚ ᱨᱟᱛ ᱵᱷᱚᱨ ᱦᱚᱸ ᱧᱤᱫᱟᱹ ᱦᱚᱸ ᱜᱚᱴᱟ ᱧᱤᱫᱟᱹ ᱫᱚ ᱵᱟᱠᱚ ᱛᱟᱦᱮᱱᱟ ᱦᱚᱨᱦᱚᱸ ᱞᱟᱹᱜᱤᱫ ᱦᱚᱲ ᱚᱸᱰᱮ ᱟᱠᱚᱣᱟᱜ ᱦᱚᱸᱛᱚ ᱯᱚᱨᱤᱵᱟᱨ ᱛᱟᱦᱮᱱᱟ ᱮᱱᱠᱷᱟᱱ ᱩᱱᱟᱹᱜ ᱢᱚᱛᱞᱚᱵᱽ ᱦᱚᱲ ᱵᱟᱠᱚ ᱫᱚᱦᱚᱣᱟᱠᱟᱫ ᱠᱚᱣᱟ ᱚᱱᱟ ᱦᱤᱥᱟᱹᱵᱽ ᱛᱮ ᱤᱭᱟᱹ ᱦᱤᱥᱟᱹᱵᱽ ᱛᱮ ᱠᱷᱟᱹᱞᱤ ᱚᱱᱟ ᱥᱟᱥᱛᱷ ᱠᱮᱱᱫᱨᱚ ᱦᱤᱥᱟᱹᱵᱽ ᱛᱮ ᱟᱹᱰᱤ ᱠᱚᱢ ᱜᱮᱠᱚ ᱛᱟᱦᱮᱱᱟ ᱟᱨ ᱚᱱᱟ ᱩᱫᱽᱫᱷᱟᱨ ᱞᱟᱹᱜᱤᱫ ᱛᱮ ᱤᱧᱫᱚ ᱱᱚᱣᱟᱧ ᱢᱮᱱᱟ ᱠᱤ ᱚᱸᱰᱮ ᱦᱚᱲ ᱟᱨᱦᱚᱸ ᱠᱚ ᱛᱟᱦᱮᱱ ᱢᱟ ᱤᱱᱟᱹ ᱠᱤ ᱡᱮᱛᱮ ᱦᱚᱲ ᱢᱚᱛᱞᱚᱵ ᱟᱥᱯᱟᱥ ᱠᱚᱨᱮᱱ ᱯᱩᱨᱟᱹ ᱚᱸᱰᱮ ᱥᱮᱱᱚᱜ ᱢᱟᱠᱚ ᱡᱮᱛᱮᱭᱟᱜ ᱥᱩᱵᱤᱫᱷᱟ ᱛᱟᱦᱮᱱ ᱢᱟ ᱥᱟᱯ ᱥᱟᱯᱷᱟᱭ ᱢᱟ ᱥᱟᱯ ᱥᱟᱯᱷᱟᱭ ᱢᱮᱱᱟᱜ ᱜᱮᱭᱟ ᱠᱩᱪ ᱠᱩᱪ ᱢᱚᱛᱞᱚᱵᱽ ᱤᱭᱟᱹ ᱠᱤ ᱠᱩᱪ ᱠᱟᱹᱢᱤ ᱢᱮᱱᱟᱜ ᱜᱮᱭᱟ ᱱᱤᱛᱚᱝ ᱦᱚᱸ ᱦᱟᱞᱠᱟ ᱯᱷᱟᱞᱠᱟ ᱯᱮᱦᱞᱮ ᱠᱷᱚᱱ ᱫᱚ ᱟᱹᱰᱤ ᱥᱩᱫᱷᱟᱹᱨ ᱠᱟᱱᱟ ᱞᱮᱠᱤᱱ ᱱᱤᱛᱚᱝ ᱤᱭᱟᱹ ᱨᱮᱭᱟᱜ ᱢᱮᱱᱟᱜᱼᱟ ᱠᱤ ᱟᱨᱦᱚᱸ ᱫᱷᱤᱨᱮ ᱫᱷᱤᱨᱮ ᱩᱱᱱᱚᱛᱤ ᱢᱟᱜᱮ ᱦᱚᱲᱠᱚ ᱟᱨᱠᱚ ᱥᱟᱸᱜᱮᱜ ᱢᱟ ᱚᱸᱰᱮ ᱦᱚᱲ ᱧᱮᱧᱮᱞ ᱞᱟᱹᱜᱤᱫ ᱵᱟᱠᱚ ᱛᱟᱦᱮᱱᱟ ᱮᱱᱠᱷᱟᱱ ᱚᱱᱟ ᱨᱟᱛ ᱵᱷᱳᱨ ᱦᱚᱸᱠᱚ ᱛᱟᱦᱮᱱᱟ ᱰᱤᱭᱩᱴᱤ ᱠᱚ ᱮᱢᱟ ᱠᱚᱢᱟ ᱵᱟᱥ